ᱦᱮᱸ ᱦᱮᱞᱳ ᱤᱧ ᱯᱚᱥᱪᱤᱢ ᱵᱚᱨᱫᱷᱚᱢᱟᱱ ᱨᱮᱱ ᱥᱟᱶᱛᱟ ᱥᱩᱥᱟᱹᱨᱤᱭᱟᱹ ᱢᱚᱦᱟᱫᱮᱵᱽ ᱦᱟᱸᱥᱫᱟᱤᱧ ᱞᱟᱹᱭᱮᱫᱼᱟ ᱛᱚ ᱟᱹᱞᱤᱧ ᱟᱵᱮᱱ ᱴᱷᱮᱱ ᱞᱤᱧ ᱵᱟᱲᱟᱭ ᱚᱪᱚᱜ ᱠᱟᱱᱟ ᱱᱚᱣᱟ ᱟᱵᱮᱱᱟᱜ ᱥᱩᱨ ᱥᱩᱯᱩᱨ ᱠᱚᱨᱮ ᱡᱟᱦᱟᱸ ᱛᱤᱱᱟᱹᱜ ᱜᱤᱫᱽᱨᱟᱹ ᱠᱚ ᱦᱮᱱᱟᱜ ᱠᱚᱣᱟ ᱤᱥᱠᱩᱞ ᱨᱮ ᱪᱮᱫ ᱞᱮᱠᱟ ᱠᱚ ᱯᱟᱲᱦᱟᱣᱮᱫᱼᱟ ᱚᱱᱟ ᱵᱮᱯᱟᱨ ᱛᱮ ᱟᱵᱮᱱ ᱴᱷᱮᱱ ᱱᱟᱥᱮᱭᱟᱜ ᱠᱷᱚᱡᱽ ᱛᱚᱞᱟᱥ ᱞᱤᱧ ᱦᱟᱛᱟᱣᱮᱫᱼᱟ

ᱟᱫᱚ ᱚᱱᱟ ᱤᱥᱠᱩᱞ ᱠᱚᱨᱮ ᱢᱟᱪᱮᱫ ᱠᱚ ᱪᱮᱫ ᱞᱮᱠᱟ ᱠᱚ ᱢᱮᱱᱟᱜ ᱠᱚᱣᱟ ᱥᱮ ᱵᱟᱹᱱᱩᱜ ᱠᱚᱣᱟ ᱟᱪᱪᱷᱟ ᱛᱟᱦᱚᱞᱮ ᱟᱯᱮ ᱴᱚᱞᱟ ᱨᱮ ᱡᱟᱦᱟᱸ ᱤᱥᱠᱩᱞ ᱠᱚ ᱢᱮᱱᱟᱜᱼᱟ ᱟᱫᱚ ᱚᱱᱟ ᱨᱮ ᱢᱟᱪᱮᱫ ᱜᱮᱠᱚ ᱠᱚᱢ ᱵᱤᱥᱤ ᱢᱮᱱᱟᱜ ᱠᱚᱣᱟ ᱟᱫᱚ ᱱᱚᱣᱟ ᱨᱮᱱᱟᱜ ᱵᱮᱵᱚᱥᱛᱷᱟ ᱫᱚ ᱟᱫᱚ ᱮᱥ ᱰᱤ ᱳ ᱠᱚᱴᱷᱮᱱ ᱫᱚ ᱥᱮ ᱜᱨᱟᱢ ᱯᱚᱧᱪᱟᱭᱮᱛ ᱠᱚᱨᱮᱱ ᱠᱚᱴᱷᱮᱱ ᱫᱚ ᱯᱟᱨᱢᱤᱥᱚᱱ ᱠᱚᱫᱚ ᱦᱟᱛᱟᱣ ᱠᱚᱫᱚ ᱵᱟᱝ ᱦᱩᱭ ᱟᱠᱟᱱᱟ ᱟᱪᱪᱷᱟ ᱜᱚᱢᱠᱮ ᱟᱵᱮᱱᱟᱜ ᱚᱱᱟ ᱤᱥᱠᱩᱞ ᱨᱮ ᱮᱠᱷᱚᱱ ᱚᱵᱽᱫᱤ ᱛᱤᱱᱟᱹᱜ ᱜᱟᱱ ᱢᱟᱱᱮ ᱠᱟᱹᱴᱤᱡ ᱩᱢᱮᱨ ᱨᱮᱱ ᱟᱨ ᱥᱮᱬᱟ ᱩᱢᱮᱨ ᱨᱮᱱ ᱛᱤᱱᱟᱹᱜ ᱜᱟᱱ ᱜᱤᱫᱽᱨᱟᱹ ᱠᱚ ᱯᱟᱲᱦᱟᱜ ᱠᱟᱱ ᱛᱮ

ᱟᱫᱚ ᱩᱱᱠᱩ ᱜᱤᱫᱽᱨᱟᱹ ᱠᱚᱠᱚ ᱯᱟᱲᱦᱟᱜ ᱠᱚ ᱦᱤᱡᱩᱜ ᱠᱟᱱᱟ ᱩᱱᱠᱩᱣᱟᱜ ᱠᱳᱱᱳ ᱛᱤᱠᱤᱱ ᱵᱮᱲᱟ ᱡᱚᱢ ᱨᱮᱱᱟᱜ ᱠᱳᱱᱳ ᱵᱮᱵᱚᱥᱛᱟ ᱠᱚᱨᱟᱣ ᱠᱟᱫ ᱠᱚᱣᱟ ᱥᱮ ᱵᱟᱝ ᱟᱨ ᱜᱤᱫᱽᱨᱟᱹ ᱠᱚᱣᱟᱜ ᱡᱮ ᱤᱥᱠᱩᱞ ᱠᱚ ᱪᱟᱞᱟᱜ ᱠᱟᱱᱟ ᱨᱩᱣᱟᱹ ᱦᱟᱹᱥᱩ ᱡᱚᱠᱷᱚᱱ ᱨᱟᱱ ᱢᱩᱨᱜᱟᱹᱱ ᱠᱚᱠᱚ ᱮᱢᱟ ᱠᱚ ᱠᱟᱱᱟ ᱥᱮ ᱵᱟᱝ ᱤᱥᱠᱩᱞ ᱠᱚᱨᱮ ᱚ ᱛᱟᱦᱚᱞᱮ ᱤᱥᱠᱩᱞ ᱨᱮᱫᱚ ᱮᱠᱷᱚᱱ ᱫᱚ ᱤᱥᱠᱩᱞ ᱫᱚ ᱚᱱᱟ ᱟᱯᱮ ᱴᱚᱞᱟ ᱨᱮᱜᱮ ᱛᱳ ᱢᱮᱱᱟᱜᱼᱟ ᱥᱮ ᱛᱷᱚᱲᱟ ᱯᱷᱟᱨᱟᱠ ᱧᱚᱜ ᱪᱟᱞᱟᱜ ᱦᱩᱭᱩᱜᱼᱟ ᱟᱪᱪᱷᱟ ᱟᱪᱪᱷᱟ ᱟᱪᱪᱷᱟ ᱟᱫᱚ ᱩᱱᱠᱩ ᱢᱟᱪᱮᱫ ᱠᱚᱦᱚᱸ ᱚᱠᱛᱚ ᱥᱚᱢᱚᱭ ᱚᱠᱛᱚ ᱨᱮᱜᱮ ᱠᱚ ᱦᱤᱡᱩᱜ ᱠᱟᱱᱟ ᱛᱚ ᱥᱮ ᱵᱟᱝᱼᱟ ᱟᱫᱚ ᱛᱟᱦᱚᱞᱮ ᱮᱥ ᱰᱤ ᱳ ᱴᱷᱮᱱ ᱱᱚᱣᱟ ᱫᱚᱨᱠᱷᱟᱥᱛᱚ ᱮᱢ ᱠᱟᱛᱮ ᱦᱚᱸ ᱮᱠᱷᱚᱱ ᱯᱚᱨᱡᱚᱱᱛᱚ ᱱᱚᱣᱟ ᱨᱮᱱᱟᱜ ᱠᱚᱱᱚ ᱵᱮᱵᱚᱥᱛᱷᱟ ᱵᱟᱝ ᱦᱩᱭᱩᱜ ᱠᱟᱱᱟ ᱟᱫᱚ ᱛᱟᱦᱚᱞᱮ ᱮᱥ ᱰᱤ ᱳ ᱥᱟᱦᱮᱵᱽ ᱫᱚ ᱛᱤᱥ ᱠᱚᱛᱮ ᱱᱚᱣᱟ ᱨᱮᱱᱟᱜ ᱵᱮᱵᱚᱥᱛᱷᱟᱭ ᱦᱟᱛᱟᱣᱟ ᱟᱫᱚ ᱱᱤᱭᱟᱹ ᱫᱷᱟᱹᱵᱤᱡ ᱜᱮ ᱮᱠᱷᱚᱱᱚ ᱯᱚᱨᱡᱚᱱᱛᱚ ᱠᱟᱹᱢᱤ ᱫᱚ ᱪᱟᱹᱞᱩᱣ ᱟᱠᱟᱱᱟ ᱟᱪᱪᱷᱟ ᱤᱥᱠᱩᱞ ᱨᱮ ᱟᱫᱚ ᱫᱟᱜ ᱨᱮᱱᱟᱜ ᱵᱮᱵᱚᱥᱛᱟ ᱠᱚ ᱪᱮᱫ ᱞᱮᱠᱟ ᱟᱪᱪᱷᱟ ᱟᱨ ᱤᱥᱠᱩᱞ ᱢᱚᱫᱽᱫᱷᱮ ᱨᱮᱜᱮ ᱡᱚᱛᱚ ᱠᱤᱪᱷᱩ ᱵᱮᱵᱚᱥᱛᱟ ᱢᱮᱱᱟᱜᱼᱟ ᱡᱮᱢᱚᱱ ᱜᱤᱫᱽᱨᱟᱹ ᱠᱚ ᱵᱟᱨᱦᱮ ᱥᱮᱱ ᱠᱚ ᱪᱟᱞᱟᱣ ᱦᱤᱡᱩᱜᱼᱟ ᱟᱪᱪᱷᱟ ᱪᱷᱟ ᱪᱷᱟ ᱟᱪᱪᱷᱟ ᱚᱱᱟ ᱤᱥᱠᱩᱞ ᱨᱮ ᱡᱮ ᱢᱟᱪᱮᱫ ᱡᱮᱠᱚ ᱦᱤᱡᱩᱜ ᱠᱟᱱ ᱛᱟᱵᱚᱱᱟ ᱟᱫᱚ ᱟᱵᱚ ᱥᱟᱱᱛᱟᱲ ᱯᱟᱹᱨᱥᱤ ᱛᱮᱠᱚ ᱯᱟᱲᱦᱟᱣ ᱚᱪᱚᱭᱮᱫ ᱠᱚᱣᱟ ᱥᱮ ᱵᱟᱝ ᱛᱟᱦᱚᱞᱮ

ᱟᱪᱪᱷᱟ ᱚᱱᱟ ᱤᱥᱠᱩᱞ ᱨᱮ ᱱᱚᱜᱼᱚᱭ ᱡᱮ ᱥᱟᱱᱛᱟᱲ ᱯᱟᱹᱨᱥᱤ ᱛᱮᱠᱚ ᱯᱟᱲᱦᱟᱣ ᱮᱫᱟ ᱟᱫᱚ ᱚᱱᱟ ᱥᱟᱱᱛᱟᱲ ᱯᱟᱹᱨᱥᱤ ᱛᱮ ᱯᱟᱲᱦᱟᱣ ᱞᱮᱠᱟᱱ ᱜᱤᱫᱽᱨᱟᱹ ᱫᱚ ᱟᱵᱚ ᱡᱚᱛᱚ ᱥᱟᱱᱛᱟᱲ ᱜᱤᱫᱽᱨᱟᱹ ᱜᱮ ᱦᱮᱱᱟᱜ ᱠᱚᱣᱟ ᱥᱮ ᱚᱱᱟ ᱥᱟᱶᱛᱮ ᱟᱨᱚ ᱫᱤᱠᱩ ᱢᱟᱱᱮ ᱪᱷᱟᱹᱛᱤᱠ ᱡᱟᱹᱛᱤ ᱠᱚᱦᱚᱸ ᱠᱚ ᱯᱟᱲᱦᱟᱣᱮᱫᱼᱟ ᱦᱳᱭ

ᱟᱪᱪᱷᱟ ᱪᱷᱟ ᱟᱪᱪᱷᱟ ᱛᱟᱦᱚᱞᱮ ᱟᱫᱚ ᱮᱠᱷᱚᱱ ᱚᱵᱽᱫᱤ ᱫᱚ ᱟᱫᱚ ᱱᱤᱭᱟᱹ ᱠᱚᱜᱮ ᱦᱩᱭᱩᱜ ᱠᱟᱱᱟ ᱟᱫᱚ ᱱᱩᱠᱩ ᱟᱵᱚ ᱥᱟᱱᱛᱟᱲ ᱢᱟᱪᱮᱫ ᱫᱚ ᱛᱤᱱᱟᱹᱜ ᱜᱟᱱ ᱢᱮᱱᱟᱜ ᱠᱚᱣᱟ ᱛᱟᱦᱚᱞᱮ ᱚ ᱢᱤᱫᱴᱮᱱ ᱜᱮ ᱢᱮᱱᱟᱭᱟ ᱛᱟᱦᱚᱞᱮ ᱟᱵᱚ ᱥᱟᱱᱛᱟᱲ ᱯᱟᱹᱨᱥᱤ ᱛᱮᱭ ᱯᱟᱲᱦᱟᱣᱮᱫ ᱠᱚᱣᱟ

ᱟᱫᱚ ᱥᱟᱱᱛᱟᱲ ᱯᱟᱹᱨᱥᱤ ᱛᱮ ᱡᱚᱛᱚ ᱜᱤᱫᱽᱨᱟᱹ ᱠᱚ ᱯᱟᱲᱦᱟᱜ ᱠᱟᱱᱟ ᱟᱵᱚ ᱥᱟᱱᱛᱟᱲ ᱜᱤᱫᱽᱨᱟᱹ ᱦᱚᱸ ᱠᱚ ᱯᱟᱲᱦᱟᱜ ᱠᱟᱱᱟ ᱪᱷᱟᱹᱛᱤᱠ ᱠᱚᱦᱚᱸ ᱠᱚ ᱯᱟᱲᱦᱟᱜ ᱠᱟᱱᱟ ᱵᱮᱥ ᱱᱟᱯᱟᱭ ᱠᱟᱛᱷᱟ ᱟᱫᱚ ᱢᱟᱪᱮᱫ ᱫᱚ ᱢᱤᱫᱴᱮᱱ ᱫᱚ ᱩᱱᱠᱩ ᱫᱚᱭ ᱡᱚᱛᱚᱭ ᱴᱷᱤᱠ ᱢᱚᱛᱚᱭ ᱯᱟᱲᱦᱟᱣ ᱫᱟᱲᱮ ᱟᱠᱚ ᱠᱟᱱᱟ ᱛᱚ

ᱟᱪᱪᱷᱟ ᱪᱷᱟ ᱛᱟᱦᱚᱞᱮ ᱟᱹᱞᱤᱧ ᱦᱚᱸ ᱟᱵᱮᱱ ᱴᱷᱮᱱ ᱞᱤᱧ ᱱᱮᱦᱚᱨᱚᱜ ᱠᱟᱱᱟ ᱡᱚᱛᱷᱟ ᱡᱚᱛᱤ ᱱᱚᱣᱟ ᱟᱵᱚ ᱥᱟᱱᱛᱟᱲ ᱯᱟᱹᱨᱥᱤ ᱯᱟᱲᱦᱟᱣ ᱦᱚᱛᱮᱫ ᱛᱮ ᱟᱨᱚ ᱢᱟᱪᱮᱫ ᱠᱚᱠᱚ ᱧᱟᱢᱚᱜ ᱢᱟ ᱦᱮᱸ ᱛᱟᱦᱚᱞᱮ ᱱᱚᱣᱟ ᱟᱹᱞᱤᱧ ᱠᱷᱚᱵᱚᱨ ᱞᱤᱧ ᱪᱮᱛᱟᱱ ᱢᱚᱦᱚᱞ ᱨᱮᱞᱤᱧ ᱠᱷᱚᱵᱚᱨ ᱞᱤᱧ ᱮᱢᱟ ᱠᱚᱣᱟ ᱞᱤᱧ ᱦᱚᱸ ᱱᱚᱣᱟ ᱠᱷᱚᱵᱚᱨ ᱜᱮ ᱮᱢ ᱠᱟᱛᱮ ᱟᱨᱚ ᱪᱮᱛᱟᱱ ᱥᱮᱫ ᱡᱟᱛᱮ ᱵᱷᱟᱹᱜᱤ ᱧᱚᱜ ᱢᱟᱪᱮᱫ ᱠᱚ ᱧᱟᱢᱚᱜ ᱜᱤᱫᱽᱨᱟᱹ ᱠᱚ ᱯᱟᱲᱦᱟᱣ ᱢᱟ ᱱᱚᱣᱟ ᱜᱮᱞᱤᱧ ᱟᱹᱞᱤᱧ ᱦᱚᱞᱤᱧ ᱟᱥᱚᱜᱼᱟ ᱢᱟ ᱛᱚᱵᱮ ᱡᱚᱦᱟᱨ ᱜᱮ